ᱦᱮᱞᱳ ᱱᱚᱣᱟ ᱠᱤ ᱢᱟᱱᱠᱚᱨ ᱨᱮᱥᱴᱩᱨᱮᱱᱴ ᱠᱟᱱᱟ ᱟᱢᱟᱜ ᱨᱮᱥᱴᱩᱨᱮᱱᱴ ᱨᱮ ᱪᱮᱫ ᱠᱚ ᱡᱚᱢᱟᱜ ᱧᱟᱢᱚᱜᱼᱟ ᱵᱟᱝᱠᱷᱟᱱ ᱪᱟᱨ ᱯᱞᱮᱴ ᱪᱟᱣᱢᱤᱱ ᱟᱨ ᱵᱟᱨ ᱯᱞᱮᱴ ᱯᱟᱥᱛᱟ ᱟᱨ ᱨᱳᱞ ᱯᱩᱱᱭᱟ ᱱᱚᱰᱮ ᱠᱷᱟᱱᱰᱟᱨᱤ ᱰᱟᱸᱜᱟ ᱟᱹᱜᱩ ᱦᱚᱴᱚ ᱠᱟᱜ ᱟᱢ ᱯᱳᱥᱴ ᱚᱯᱷᱤᱥ ᱯᱟᱥᱮᱨᱮ ᱟᱨ ᱯᱮᱢᱮᱱᱴ ᱫᱚᱦᱟᱜ ᱱᱚᱰᱮ ᱜᱮ ᱦᱮᱡ ᱠᱟᱛᱮ ᱤᱧ ᱥᱚᱝᱜᱮ ᱥᱚᱝᱜᱮ ᱜᱤᱧ ᱮᱢᱟᱢᱟ